ᱚᱠᱛᱚ ᱱᱚᱝᱠᱟ ᱵᱟᱱ ᱜᱟᱰᱟ ᱫᱟᱜ ᱞᱮᱠᱟ ᱟᱬᱜᱚᱱᱟ ᱚᱠᱟ ᱡᱚᱦᱚᱡ ᱨᱟᱠᱟᱵ ᱟ ᱨᱚᱦᱚᱲ ᱜᱟᱰᱟ ᱞᱮᱠᱟ ᱟᱸᱡᱮᱫ ᱦᱚᱸ ᱦᱩᱭᱩᱜᱼᱟ ᱵᱟᱱ ᱜᱟᱰᱟ ᱫᱟᱜ ᱞᱮᱠᱟ ᱠᱟᱢᱥᱟᱣ ᱠᱟᱢᱥᱤ ᱪᱚ ᱩᱰᱟᱹᱜ ᱨᱤᱢᱤᱞ ᱞᱮᱠᱟ ᱦᱟᱣᱟ ᱦᱟᱣᱤ ᱮᱱᱮᱡ ᱥᱮᱨᱮᱧ ᱱᱚᱝᱠᱟᱱᱟᱜ ᱠᱟᱱᱟ ᱡᱟᱦᱟᱸ ᱨᱮᱱᱟᱜ ᱜᱮ ᱦᱩᱭᱩᱜ ᱮᱴᱟᱜ ᱦᱚᱲᱟᱜ ᱦᱩᱭᱩᱜ ᱥᱮ ᱵᱟᱝᱢᱟ ᱟᱹᱫᱤᱢ ᱛᱟᱞᱟ ᱨᱮᱱᱟᱜ ᱦᱩᱭᱩᱜ ᱥᱮᱨᱮᱧ ᱜᱮ ᱚᱱᱠᱟᱱᱟᱜ ᱠᱟᱱᱟ ᱚᱠᱟ ᱥᱮᱨᱮᱧ ᱨᱮ ᱰᱷᱮᱨ ᱜᱟᱵᱮ ᱢᱮᱱᱟᱜᱼᱟ ᱮᱴᱟᱜ ᱦᱚᱲᱟᱜ ᱡᱟᱦᱟᱸ ᱛᱤᱥ ᱚᱱᱠᱟ ᱥᱮᱨᱮᱧ ᱨᱟᱹᱲ ᱠᱚ ᱫᱟᱣ ᱢᱟ ᱱᱟᱜ ᱵᱟᱵᱚᱱ ᱧᱟᱢ ᱟᱠᱟᱫ ᱰᱷᱮᱨ ᱫᱚ ᱢᱤᱫ ᱫᱷᱟᱣ ᱵᱚᱱ ᱧᱟᱢ ᱞᱮᱫ ᱛᱟᱦᱮᱸ ᱠᱟᱱᱟ ᱚᱱᱟ ᱩᱱᱤ ᱠᱩᱥᱤ ᱵᱟᱵᱚᱱ ᱵᱩᱡᱮᱜᱼᱟ ᱵᱩᱡᱷᱟᱹᱣ ᱞᱮᱜᱼᱟ ᱥᱟᱶᱛᱟ ᱛᱟᱞᱟ ᱨᱮᱱᱟᱜ ᱮᱱᱮᱡ ᱥᱮᱨᱮᱧ ᱡᱟᱦᱟᱸ ᱞᱮᱠᱟ ᱵᱚᱱ ᱫᱩᱞᱟᱹᱲᱟ ᱜᱚᱨᱚᱡᱟᱜ ᱟᱵᱚᱱ ᱟᱞᱜᱟ ᱛᱮᱵᱚᱱ ᱪᱮᱫᱚᱜᱼᱟ ᱫᱤᱠᱩ ᱠᱚᱣᱟᱜ ᱮᱱᱮᱡ ᱥᱮᱨᱮᱧ ᱥᱮ ᱵᱟᱝᱢᱟ ᱮᱴᱟᱜ ᱦᱚᱲᱟᱜ ᱮᱱᱮᱡ ᱥᱮᱨᱮᱧ ᱫᱚ ᱚᱱᱠᱟ ᱱᱟᱜ ᱢᱚᱱᱮᱨᱮ ᱫᱚ ᱜᱚᱨᱚᱡᱽ ᱵᱟᱹᱱᱩᱜᱼᱟ ᱟᱨ ᱫᱟᱣ ᱢᱤᱫ ᱫᱷᱟᱣ ᱵᱚᱱ ᱧᱟᱢ ᱠᱟᱛᱮᱫ ᱨᱮᱦᱚᱸ ᱵᱚᱱ ᱵᱟᱝᱟᱜᱼᱟ ᱛᱚ ᱩᱱ ᱚᱠᱛᱚ ᱫᱚ ᱮᱴᱟᱜ ᱦᱚᱲᱟᱜ ᱮᱱᱮᱡ ᱥᱮᱨᱮᱧ ᱫᱟᱣ ᱧᱟᱢ ᱠᱟᱛᱮᱫ ᱨᱮᱦᱚᱸ ᱢᱚᱱᱮ ᱫᱚᱭ ᱫᱟᱹᱲᱟ ᱟᱯᱱᱟᱨᱟᱜ ᱮᱱᱮᱡ ᱥᱮᱨᱮᱧ ᱡᱟᱦᱟᱸᱛᱮ ᱪᱮᱦᱨᱟ ᱵᱩᱡᱷᱟᱹᱜᱼᱟ ᱡᱤᱣᱤ ᱞᱟᱲᱮᱡᱚᱜᱼᱟ ᱦᱩᱰᱤᱧ ᱠᱷᱚᱱᱟᱜ ᱠᱩᱫᱩᱢ ᱠᱟᱹᱦᱱᱤ ᱛᱮ ᱟᱸᱡᱚᱢ ᱟᱠᱟᱱᱟ ᱪᱮᱫ ᱟᱠᱟᱱᱟ ᱟᱞᱜᱟ ᱵᱚᱱ ᱵᱩᱡᱷᱟᱹᱣᱟ ᱮᱴᱟᱜ ᱦᱚᱲᱟᱜ ᱫᱚ ᱵᱟᱭ ᱜᱚᱨᱚᱡᱚᱜᱼᱟ